ᱟᱞᱮ ᱴᱚᱴᱷᱟ ᱨᱮᱫᱚ ᱵᱤᱨ ᱵᱩᱨᱩ ᱫᱟᱬᱟᱜᱮ ᱫᱚᱢᱮ ᱪᱮᱦᱨᱟᱞᱮ ᱵᱩᱡᱟ ᱠᱟᱨᱚᱱ ᱱᱚᱜᱼᱚᱭᱡᱮ ᱵᱮᱥ ᱪᱮᱦᱨᱟ ᱱᱤᱛᱚᱜ ᱫᱚ ᱫᱟᱨᱮ ᱠᱚ ᱧᱮᱞᱚᱜ ᱠᱟᱱᱟ ᱵᱮᱥ ᱪᱮᱦᱨᱟ ᱥᱟᱠᱟᱢ ᱟᱠᱟᱱᱟ ᱦᱟᱸᱜ ᱟᱹᱣᱨᱤ ᱦᱟᱸᱜ ᱦᱟᱲᱟᱢ ᱫᱚ ᱟᱹᱣᱨᱤ ᱦᱟᱲᱟᱢᱚᱜᱼᱟ ᱱᱮᱜᱼᱮ ᱜᱮ ᱢᱟᱱᱮ ᱤᱭᱟᱹᱜᱚᱫ ᱟᱠᱟᱱᱟ ᱯᱷᱚᱴᱮᱞ ᱜᱚᱫ ᱟᱠᱟᱱᱟ ᱛᱚ ᱱᱚᱣᱟ ᱠᱚᱢ ᱧᱮᱞ ᱞᱮᱠᱷᱟᱱ ᱫᱚ ᱫᱚᱢᱮ ᱪᱮᱦᱨᱟ ᱜᱮ ᱵᱩᱡᱩᱜᱼᱟ ᱵᱟᱡᱟᱨ ᱠᱚᱨᱮᱢ ᱪᱟᱞᱟᱜᱼᱟ ᱥᱮ ᱱᱤᱛᱚᱜ ᱵᱟᱡᱟᱨ ᱠᱚᱨᱮᱢ ᱪᱟᱞᱟᱜᱼᱟ ᱥᱮ ᱱᱤᱛᱚᱜ ᱫᱚᱢᱮ ᱥᱤᱛᱩᱝ ᱜᱮ ᱤᱠᱟᱹᱜᱼᱟ ᱫᱚᱢᱮ ᱱᱟᱨᱟᱡᱽ ᱜᱮ ᱟᱹᱭᱠᱟᱹᱜᱼᱟ ᱛᱚ ᱚᱱᱟᱛᱮ ᱛᱚᱵᱮ ᱪᱟᱞᱟᱣ ᱫᱚ ᱪᱟᱞᱟᱜ ᱠᱟᱱ ᱜᱮᱭᱟ ᱵᱚᱱ ᱠᱟᱨᱟᱵᱟᱫᱽᱫᱷᱚᱛᱮ ᱡᱩᱫᱤ ᱫᱚᱨᱠᱟᱨ ᱛᱟᱦᱮᱱ ᱛᱟᱢ ᱜᱮᱭᱟ ᱱᱤᱥᱪᱚᱭᱮᱢ ᱪᱟᱞᱟᱜ ᱜᱮᱭᱟ ᱫᱚᱨᱠᱟᱨ ᱵᱟᱝ ᱛᱟᱦᱮᱸᱞᱮᱱ ᱠᱷᱟᱱ ᱵᱟᱝ ᱚᱱᱟᱛᱮ ᱟᱞ ᱟᱞᱮ ᱱᱚᱣᱟ ᱴᱚᱴᱷᱟ ᱠᱚᱨᱮ ᱫᱚ ᱵᱩᱨᱩ ᱫᱤᱥᱚᱢ ᱨᱮᱦᱚᱸ ᱫᱚᱢᱮ ᱪᱮᱦᱨᱟᱜᱮ ᱤᱠᱟᱹᱜᱼᱟ ᱠᱟᱹᱴᱤᱡᱼᱠᱟᱴᱤᱡ ᱦᱚᱭ ᱧᱟᱢᱚᱜᱼᱟ ᱟᱦ ᱫᱟᱨᱮ ᱩᱢᱩᱞ ᱨᱮᱢ ᱛᱟᱦᱮᱱᱟ ᱮᱠᱫᱚᱢ ᱡᱤᱭᱟᱹᱲᱜᱮ ᱟᱹᱭᱠᱟᱹᱣ ᱜᱚᱫᱚᱜᱼᱟ ᱟᱨ ᱵᱟᱡᱟᱨ ᱠᱚᱨᱮ ᱪᱟᱞᱟᱜ ᱢᱮ ᱩᱢᱩᱞ ᱨᱮᱦᱚᱸ ᱞᱚᱞᱚᱜᱮᱢ ᱟᱹᱭᱠᱟᱹᱣᱟ ᱟᱨ ᱥᱤᱛᱩᱝ ᱨᱮᱢᱟ ᱥᱤᱛᱩᱝᱜᱮ ᱟᱨ ᱟᱞᱮ ᱱᱚᱣᱟ ᱵᱩᱨᱩ ᱡᱟᱭᱜᱟ ᱴᱚᱴᱷᱟ ᱠᱚᱨᱮ ᱫᱚ ᱥᱤᱛᱩᱝ ᱫᱤᱱ ᱦᱚᱸ ᱩᱱᱟᱹᱜ ᱥᱤᱛᱩᱝ ᱫᱚ ᱵᱟᱝ ᱟᱹᱭᱠᱟᱹᱜᱼᱟ ᱟᱨ ᱡᱟᱦᱟᱸ ᱠᱟᱛᱮᱫ ᱫᱟᱨᱮ ᱩᱢᱩᱞ ᱨᱮᱢ ᱫᱩᱲᱩᱵ ᱱᱟᱥᱮ ᱡᱟᱹᱯᱤᱫ ᱜᱮ ᱥᱟᱱᱟ ᱢᱮᱭᱟ ᱦᱮᱸ ᱟᱨ ᱢᱮᱱᱟᱜᱼᱟ ᱟᱥᱮ ᱯᱟᱥᱮ ᱟᱞᱮ ᱠᱚᱨᱮ ᱱᱚᱣᱟ ᱰᱩᱝᱨᱤ ᱠᱚ ᱢᱮᱱᱟᱜ ᱟᱠᱟᱫᱟ ᱫᱮᱡᱚᱜᱼᱟᱢ ᱥᱮ ᱫᱚᱢᱮ ᱥᱟᱺᱜᱤᱧᱮᱢ ᱧᱮᱞ ᱧᱟᱢᱟ ᱫᱚᱢᱮ ᱪᱮᱦᱨᱟ ᱡᱩᱫᱤ ᱨᱤᱢᱤᱞ ᱠᱚ ᱵᱟᱝ ᱛᱟᱦᱮᱱᱟ ᱥᱮ ᱜᱚᱴᱟ ᱫᱤᱥᱚᱢ ᱜᱮᱢ ᱧᱮᱞ ᱧᱟᱢᱟ ᱩᱱᱟᱹᱜ ᱪᱮᱦᱨᱟ ᱧᱮᱞᱚᱜᱼᱟ ᱯᱷᱟᱸᱠᱟ ᱛᱟᱦᱮᱱ ᱢᱟ ᱚᱸᱰᱮ ᱦᱮᱸ ᱚᱱᱟᱛᱮ ᱟᱞᱮ ᱴᱚᱴᱷᱟ ᱨᱮᱫᱚ ᱚᱱᱟ ᱵᱩᱨᱩᱫᱤᱥᱚᱢ ᱠᱚᱨᱮᱜᱮ ᱫᱟᱬᱟ ᱠᱚᱫᱚ ᱫᱚᱢᱮ ᱪᱮᱦᱨᱟ ᱠᱚ ᱠᱩᱥᱤ ᱵᱟᱲᱟᱣᱟ ᱦᱚᱲ ᱦᱚᱸ ᱟᱨ ᱟᱞᱮ ᱦᱚᱸ ᱦᱮᱸ ᱛᱚ ᱱᱚᱜᱼᱚ ᱱᱚᱝᱠᱟ ᱚᱱᱟᱛᱮ ᱠᱩᱥᱤᱭᱟᱜ ᱟᱠᱚ ᱡᱮᱢᱚᱱ ᱱᱤᱛᱚᱜ ᱦᱚᱭᱫᱟᱜ ᱟᱹᱰᱤ ᱢᱚᱡᱽ ᱜᱮ ᱤᱠᱟᱹᱜ ᱠᱟᱱᱟ ᱟᱹᱰᱤ ᱪᱮᱦᱨᱟ ᱠᱟᱹᱴᱤᱡ ᱠᱟᱹᱴᱤᱡ ᱦᱚᱭᱫᱟᱜ ᱫᱚᱢᱮ ᱡᱩᱫᱟᱹᱜᱮ ᱟᱹᱭᱠᱟᱹᱜ ᱠᱟᱱᱟ ᱦᱮᱸ ᱱᱚᱜᱼᱚ ᱱᱟ ᱦᱚᱭ ᱠᱚᱜᱮ ᱞᱟᱛᱟᱨ ᱠᱚᱨᱮ ᱪᱟᱞᱟᱜ ᱢᱮ ᱚᱱᱟ ᱵᱟᱡᱟᱨ ᱵᱷᱤᱛᱤᱨ ᱠᱚᱨᱮ ᱦᱚᱸᱜᱼᱚ ᱱᱟ ᱡᱟᱦᱟᱸ ᱦᱚᱭ ᱫᱟᱭ ᱚᱱᱟ ᱦᱚᱭᱜᱮ ᱚᱱᱛᱮᱫᱚ ᱞᱚᱞᱚᱜᱮ ᱟᱹᱭᱠᱟᱹᱜᱼᱟ ᱚᱱᱮ ᱠᱟᱨᱚᱱ ᱪᱤᱠᱟᱹᱛᱮ ᱞᱚᱞᱚ ᱟᱹᱭᱠᱟᱹᱜᱼᱟ ᱠᱟᱱᱟ ᱚᱱᱟ ᱠᱚᱨᱮᱫᱚ ᱵᱤᱨ ᱫᱟᱨᱮ ᱵᱟᱹᱱᱩᱜᱼᱟ ᱯᱩᱨᱟᱹ ᱯᱷᱟᱸᱠᱟ ᱜᱮᱭᱟ ᱥᱮ ᱵᱚᱞᱮᱛᱮ ᱚᱱᱟ ᱫᱚ ᱞᱚᱞᱚ ᱜᱮ ᱟᱹᱭᱠᱟᱹᱜᱼᱟ ᱟᱨ ᱱᱚᱣᱟ ᱠᱚᱫᱚ ᱪᱮᱫᱟᱜ ᱛᱮ ᱞᱚᱞᱚ ᱵᱟᱝ ᱟᱹᱭᱠᱟᱹᱜᱼᱟ ᱱᱚᱜᱼᱚᱭ ᱡᱮ ᱫᱟᱨᱮ ᱠᱚ ᱢᱮᱱᱟᱜᱼᱟ ᱫᱟᱨᱮ ᱱᱟᱹᱲᱤ ᱢᱮᱱᱟᱜᱼᱟ ᱥᱮ ᱚᱱᱟᱛᱮ ᱚᱱᱟ ᱦᱚᱭ ᱢᱟᱱᱮ ᱦᱚᱭ ᱴᱟᱜ ᱦᱚᱸ ᱚᱱᱟ ᱦᱮᱢᱟᱞᱜᱮ ᱟᱹᱭᱠᱟᱹᱜᱼᱟ ᱞᱚᱞᱚ ᱫᱚ ᱵᱟᱝ ᱤᱠᱟᱹᱜᱼᱟ ᱦᱮᱸ ᱵᱟᱠᱷᱟᱱ ᱵᱤᱞᱟᱹᱛ ᱠᱚᱨᱮ ᱟᱭᱢᱟ ᱡᱟᱭᱜᱟᱧ ᱪᱟᱞᱟᱣ ᱵᱟᱲᱟᱣ ᱠᱟᱱ ᱜᱮᱭᱟ ᱦᱮᱸ ᱡᱟᱛᱮ ᱩᱢᱩᱞ ᱨᱮᱢ ᱛᱟᱦᱮᱱ ᱨᱮᱦᱚᱸ ᱠᱤᱱᱛᱩ ᱠᱟᱹᱴᱤᱡ ᱴᱷᱤᱠ ᱫᱚ ᱵᱟᱝ ᱤᱠᱟᱹᱜᱼᱟ ᱞᱚᱞᱚᱜᱮ ᱟᱹᱭᱠᱟᱹᱜᱼᱟ ᱟᱨ ᱟᱞᱮ ᱟᱞᱮ ᱴᱚᱴᱷᱟ ᱱᱚᱣᱟ ᱵᱩᱨᱩ ᱡᱟᱭᱜᱟ ᱨᱮᱫᱚ ᱫᱚᱢᱮ ᱢᱚᱡᱽᱜᱮ ᱟᱹᱭᱠᱟᱹᱜᱼᱟ ᱟᱢ ᱡᱩᱫᱤ ᱠᱟᱹᱴᱤᱡ ᱮᱢ ᱫᱩᱲᱩᱵ ᱜᱚᱫ ᱱᱟᱥᱮ ᱡᱟᱹᱯᱤᱫ ᱜᱮ ᱥᱟᱱᱟ ᱢᱮᱭᱟ ᱩᱱᱟᱹᱜ ᱡᱤᱭᱟᱹᱲ ᱟᱹᱭᱠᱟᱹᱜᱼᱟ ᱪᱮᱫ ᱪᱚᱝ ᱚᱱᱟ ᱵᱩᱨᱩ ᱡᱟᱭᱜᱟ ᱛᱮᱫ ᱫᱚ ᱦᱮᱸ ᱵᱟᱹᱠᱤ ᱡᱟᱭᱜᱟᱧ ᱪᱟᱞᱟᱣ ᱵᱟᱲᱟᱣ ᱠᱟᱱ ᱜᱮᱭᱟ ᱞᱟᱛᱟᱨ ᱥᱮᱱᱟᱜ ᱪᱮᱫ ᱪᱚᱝ ᱵᱤᱞᱟᱹᱛ ᱥᱮᱫ ᱛᱚ ᱵᱟᱦ ᱫᱚᱢᱮ ᱠᱚᱥᱴᱚᱜᱮᱧ ᱟᱹᱭᱠᱟᱹᱣᱟ ᱛᱚ ᱟᱞᱮ ᱵᱩᱨᱩᱥᱮᱫ ᱤᱧ ᱦᱮᱡ ᱞᱮᱱ ᱠᱷᱟᱱ ᱫᱚᱢᱮ ᱢᱚᱡᱽ ᱤᱧ ᱟᱹᱭᱠᱟᱹᱣ ᱱᱟ ᱤᱝᱠᱟᱹ